ᱟᱵᱚᱣᱟᱜ ᱯᱚᱱᱚᱛ ᱨᱮᱱᱟᱜ ᱞᱟᱠᱪᱟᱨ ᱫᱚ ᱯᱟᱹᱦᱤᱞ ᱠᱷᱚᱱᱟᱜ ᱜᱮᱵᱚᱱ ᱡᱩᱜᱽ ᱡᱟᱯᱟᱜ ᱠᱷᱚᱱᱟᱜ ᱵᱚᱱ ᱫᱚᱦᱚ ᱟᱹᱜᱩ ᱟᱠᱟᱫᱟ ᱡᱩᱜᱽ ᱡᱟᱯᱟᱜ ᱠᱷᱚᱱᱟᱜ ᱵᱚᱱ ᱫᱚᱦᱚ ᱟᱠᱟᱫ ᱛᱮ ᱥᱮᱸᱫᱽᱨᱟ ᱦᱚᱸᱜ ᱚᱭ ᱥᱮᱸᱫᱽᱨᱟ ᱠᱷᱚᱱ ᱠᱟᱨᱠᱟ ᱠᱷᱚᱱ ᱱᱚᱜᱼᱚᱭ ᱜᱤᱫᱽᱨᱟᱹ ᱠᱚᱣᱟᱜ ᱪᱷᱟᱹᱴᱭᱟᱹᱨ ᱵᱤᱱᱛᱤ ᱠᱷᱚᱱ ᱵᱟᱯᱞᱟ ᱵᱟᱯᱞᱟ ᱵᱤᱦᱟᱹ ᱠᱷᱚᱱ ᱵᱚᱱ ᱠᱟᱹᱢᱤ ᱟᱹᱜᱩ ᱟᱠᱟᱫᱟ ᱟᱨ ᱟᱵᱚᱣᱟᱜ ᱱᱚᱜᱼᱚᱭ ᱡᱟᱱᱟᱢ ᱯᱟᱹᱨᱥᱤ ᱦᱚᱸ ᱢᱮᱱᱟᱜ ᱟᱠᱟᱫ ᱛᱮ ᱱᱚᱣᱟᱛᱮ ᱱᱤᱛᱳᱜ ᱦᱚᱸᱜᱼᱚᱭ ᱚᱞᱚᱜ ᱯᱟᱲᱦᱟᱣ ᱠᱚ ᱥᱮᱬᱟ ᱫᱟᱲᱮ ᱠᱟᱱᱟ ᱟᱨ ᱦᱚᱭ ᱯᱟᱹᱭᱦᱟᱹ ᱤᱭᱟᱹ ᱠᱟᱹᱢᱤ ᱠᱚᱦᱚᱸ ᱠᱚ ᱧᱟᱢ ᱮᱫᱟ ᱟᱨ ᱯᱟᱹᱨᱥᱤ ᱟᱲᱟᱝ ᱛᱮᱜᱮ ᱱᱚᱜᱼᱚᱭ ᱟᱵᱚ ᱦᱚᱸᱵᱚᱱ ᱨᱚᱲ ᱫᱟᱲᱮᱭᱟᱜ ᱠᱟᱱᱟ ᱯᱟᱹᱨᱥᱤ ᱟᱲᱟᱝ ᱵᱟᱝ ᱛᱟᱦᱮᱸ ᱞᱮᱱᱠᱷᱟᱱ ᱟᱵᱚ ᱫᱚ ᱪᱮᱫ ᱛᱮᱵᱚᱱ ᱨᱚᱲ ᱠᱮᱭᱟ ᱯᱟᱹᱨᱥᱤ ᱟᱲᱟᱝ ᱢᱮᱱᱟᱜ ᱛᱮ ᱱᱤᱛᱳᱜ ᱟᱵᱚᱣᱟᱜ ᱟᱲᱟᱝ ᱢᱚᱪᱟ ᱟᱲᱟᱝ ᱛᱮᱵᱚᱱ ᱨᱚᱲ ᱫᱟᱲᱮᱭᱟᱜ ᱠᱟᱱᱟ ᱟᱨ ᱱᱚᱜᱼᱚᱭ ᱱᱤᱛᱳᱜ ᱦᱚᱸᱵᱚᱱ ᱟᱵᱚᱣᱟᱜ ᱯᱟᱹᱨᱥᱤ ᱟᱲᱟᱝ ᱫᱚᱵᱚᱱ ᱫᱚᱦᱚ ᱤᱫᱤᱭᱟ ᱟᱨ ᱟᱵᱚᱣᱟᱜ ᱯᱟᱹᱨᱥᱤ ᱦᱚᱸᱵᱚᱱ ᱡᱚᱛᱚ ᱤᱭᱟᱹᱭ ᱜᱮᱭᱟ ᱫᱚᱦᱚᱭᱟ ᱟᱨ ᱱᱚᱣᱟ ᱯᱟᱹᱨᱥᱤ ᱟᱲᱟᱝ ᱵᱚᱱ ᱟᱫᱽ ᱞᱮᱠᱷᱟᱱ ᱟᱵᱚ ᱫᱚ ᱟᱵᱚ ᱫᱚ ᱵᱟᱵᱚᱱ ᱞᱟᱦᱟ ᱫᱟᱲᱮᱭᱟᱜᱼᱟ ᱱᱤᱛᱳᱜ ᱱᱚᱜᱼᱚᱭ ᱱᱚᱣᱟ ᱠᱚ ᱢᱮᱱᱟᱜ ᱛᱮ ᱟᱵᱚ ᱟᱹᱰᱤ ᱠᱤᱪᱷᱩ ᱜᱮᱵᱚᱱ ᱠᱟᱹᱢᱤ ᱦᱚᱨᱟ ᱦᱚᱸᱵᱚᱱ ᱞᱟᱦᱟ ᱫᱟᱲᱮᱭᱟᱜ ᱠᱟᱱᱟ ᱯᱟᱹᱦᱤᱞ ᱠᱷᱚᱱᱟᱜ ᱠᱚ ᱫᱚᱦᱚ ᱟᱹᱜᱩ ᱞᱮᱫ ᱛᱮ ᱦᱟᱲᱟᱢ ᱠᱚ ᱱᱚᱜᱼᱚᱭ ᱱᱤᱛᱳᱜ ᱦᱚᱸᱵᱚᱱ ᱯᱟᱸᱡᱟ ᱧᱟᱢ ᱫᱟᱲᱮ ᱟᱠᱟᱫᱟ ᱟᱵᱚᱣᱟᱜ ᱯᱟᱹᱨᱥᱤ ᱟᱲᱟᱝ ᱫᱚ